ᱟᱞᱮ ᱱᱚᱣᱟ ᱡᱷᱟᱲᱠᱷᱚᱸᱰ ᱯᱚᱱᱚᱛ ᱥᱚᱨᱟᱭᱠᱮᱞᱞᱟ ᱡᱮᱞᱟ ᱨᱮᱫᱚ ᱵᱟᱹᱲᱛᱤ ᱠᱟᱭᱛᱮ ᱫᱚ ᱦᱩᱲᱩ ᱞᱮ ᱪᱟᱥᱟ ᱟᱨ ᱦᱳᱲᱳ ᱪᱟᱥ ᱦᱚᱸ ᱥᱮᱨᱢᱟ ᱡᱟᱹᱲᱤ ᱫᱟᱜ ᱵᱷᱚᱨᱥᱟ ᱜᱮ ᱡᱟᱦᱟᱸ ᱞᱮᱠᱟᱭ ᱫᱟᱜᱟ ᱚᱱᱠᱟᱜᱮ ᱦᱳᱲᱳ ᱦᱚᱸ ᱦᱩᱭᱩᱜᱼᱟ ᱟᱨ ᱫᱟᱜ ᱡᱩᱫᱤ ᱯᱩᱨᱟᱹᱣᱟᱭ ᱮᱱᱠᱷᱱᱟᱱ ᱪᱟᱥ ᱦᱚᱸ ᱥᱚᱢᱯᱷᱚᱞᱟ ᱜᱮ ᱦᱩᱭᱩᱜᱼᱟ ᱟᱨ ᱟᱦᱟᱨ ᱯᱩᱠᱷᱨᱤ ᱦᱚᱸᱭ ᱯᱮᱨᱮᱡ ᱠᱟᱜᱼᱟ ᱟᱨ ᱡᱩᱫᱤ ᱟᱦᱟᱨ ᱯᱩᱠᱷᱨᱤ ᱯᱮᱨᱮᱡ ᱠᱟᱜᱼᱟᱭ ᱮᱱᱠᱷᱟᱱ ᱦᱳᱲᱳ ᱪᱟᱥ ᱯᱚᱨᱮ ᱦᱳᱲᱳ ᱤᱨᱻ ᱨᱟᱠᱟᱵᱽ ᱠᱟᱛᱮ ᱮᱴᱟᱜᱟ ᱪᱟᱥ ᱠᱚᱦᱚᱸ ᱜᱟᱱᱚᱜᱼᱟ ᱦᱳᱭ ᱤᱱᱠᱟᱹ ᱫᱚ ᱩᱛᱩ ᱞᱟᱹᱜᱤᱫ ᱵᱤᱞᱟᱹᱛᱤ ᱪᱮ ᱵᱮᱜᱟᱲ ᱠᱚᱫᱚ ᱰᱷᱟᱝᱠᱚᱲ ᱫᱟᱜ ᱛᱮᱦᱚᱸ ᱜᱟᱱᱚᱜᱼᱟ ᱢᱮᱱᱠᱷᱟᱱ ᱰᱷᱮᱨ ᱰᱷᱮᱨ ᱪᱟᱥ ᱫᱚ ᱰᱷᱟᱝᱠᱚᱲ ᱫᱟᱜ ᱛᱮᱦᱚᱸ ᱠᱟᱹᱴᱤᱡ ᱢᱩᱥᱠᱤᱞ ᱜᱮᱭᱟ ᱚᱱᱟ ᱪᱮᱠᱟ ᱟᱦᱟᱨ ᱪᱮ ᱜᱟᱰᱟ ᱢᱩᱰᱩ ᱯᱮᱨᱮᱡ ᱛᱟᱦᱮᱱᱟ ᱮᱱᱠᱷᱟᱱ ᱫᱚ ᱡᱚᱛᱚᱱᱟᱜ ᱜᱮᱞᱮ ᱪᱟᱥᱟ ᱟᱹᱫᱷᱤᱠᱛᱚᱨ ᱱᱚᱛᱮ ᱡᱟᱦᱟᱸ ᱞᱮᱠᱟ ᱵᱷᱮᱲᱣᱟ ᱵᱷᱮᱲᱣᱟ ᱞᱮ ᱪᱟᱥᱟ ᱚᱱᱟ ᱫᱚ ᱢᱤᱫ ᱫᱤᱱ ᱪᱷᱟᱲᱟ ᱢᱤᱫ ᱫᱷᱟᱹᱣᱞᱮ ᱜᱚᱫᱟ ᱟᱨ ᱫᱟᱜ ᱦᱳᱲᱳᱢᱟ ᱱᱚᱛᱮ ᱢᱤᱫ ᱥᱮᱨᱢᱟ ᱨᱮ ᱢᱤᱫ ᱫᱷᱟᱹᱣ ᱜᱮᱞᱮ ᱪᱟᱥᱟ ᱚᱱᱟ ᱦᱚᱸ ᱥᱮᱨᱢᱟ ᱫᱟᱜ ᱵᱷᱚᱨᱥᱟ ᱜᱮ ᱪᱟᱸᱫᱳ ᱡᱟᱦᱟᱸ ᱞᱮᱠᱟᱭ ᱪᱟᱦᱟᱣᱟ ᱚᱱᱠᱟ ᱜᱮ ᱦᱩᱭᱩᱜᱼᱟ ᱟᱨ ᱩᱛᱩ ᱠᱚᱫᱚ ᱰᱷᱟᱝᱠᱚᱲ ᱫᱟᱜ ᱠᱚᱛᱮ ᱦᱚᱸ ᱠᱟᱹᱡ ᱠᱟᱹᱡ ᱪᱟᱥ ᱫᱚ ᱜᱟᱱᱚᱜ ᱜᱮᱭᱟ ᱢᱮᱱᱠᱷᱟᱱ ᱵᱷᱮᱲᱣᱟ ᱠᱚᱫᱚ ᱵᱟᱝ ᱜᱟᱱᱚᱜᱼᱟ ᱟᱹᱫᱷᱤᱠᱛᱟᱨ ᱟᱞᱮ ᱴᱚᱴᱷᱟ ᱨᱮᱫᱚ ᱵᱷᱮᱰᱣᱟ ᱜᱮᱞᱮ ᱪᱟᱥᱟ ᱦᱳᱲᱳ ᱤᱨ ᱨᱟᱠᱟᱵᱽ ᱠᱟᱛᱮ ᱫᱚ ᱚᱱᱟ ᱜᱮ ᱚᱱᱟ ᱫᱚ ᱯᱩᱭᱥᱟᱹ ᱦᱚᱸ ᱦᱳᱭ ᱧᱚᱜᱚᱜᱼᱟ ᱢᱤᱫ ᱫᱤᱱ ᱪᱷᱟᱲᱟ ᱢᱤᱫ ᱫᱤᱱ ᱜᱚᱫᱚᱜ ᱟᱛᱚ ᱚᱱᱟ ᱞᱟᱹᱜᱤᱫ